ᱨᱮᱭᱟᱲ ᱫᱤᱱ ᱫᱚ ᱟᱹᱰᱤ ᱱᱟᱯᱟᱭ ᱫᱤᱱ ᱠᱟᱱᱟ ᱨᱮᱭᱟᱲ ᱫᱤᱱ ᱨᱮ ᱡᱩᱫᱤ ᱥᱮᱛᱟᱜ ᱨᱮᱢ ᱫᱟᱹᱲᱟ ᱥᱮᱛᱟᱜ ᱨᱮ ᱵᱮᱨᱮᱫ ᱠᱟᱛᱮᱫ ᱢᱚᱨᱱᱤᱝ ᱳᱣᱟᱠ ᱮᱢ ᱪᱟᱞᱟᱜᱼᱟ ᱦᱚᱲᱢᱚ ᱱᱟᱯᱟᱭ ᱛᱟᱦᱮᱱᱟ ᱜᱳᱴᱟ ᱫᱤᱱ ᱵᱷᱳᱨ ᱯᱷᱩᱨᱛᱤ ᱨᱮᱢ ᱛᱟᱦᱮᱱᱟ ᱚᱱᱟᱛᱮ ᱡᱟᱦᱟᱸ ᱛᱤᱱᱟᱹᱜ ᱜᱮ ᱢᱟᱱᱣᱟ ᱠᱚ ᱢᱮᱱᱟᱜ ᱵᱚᱱᱟ ᱡᱚᱛᱚ ᱜᱮ ᱫᱤᱱᱟᱹᱢ ᱜᱮ ᱥᱮᱛᱟᱜ ᱨᱮ ᱵᱮᱨᱮᱫ ᱠᱟᱛᱮᱫ ᱫᱟᱹᱲ ᱫᱚᱨᱠᱟᱨᱚᱜ ᱠᱟᱱᱟ ᱟᱨ ᱠᱩᱲᱤ ᱜᱤᱫᱽᱨᱟᱹ ᱠᱲᱟ ᱜᱤᱫᱽᱨᱟᱹ ᱡᱟᱦᱟᱸ ᱛᱤᱱᱟᱹᱜ ᱜᱮ ᱥᱯᱳᱨᱴ ᱢᱮᱱ ᱥᱯᱳᱨᱴ ᱨᱮ ᱵᱷᱟᱜ ᱦᱟᱛᱟᱣ ᱠᱚ ᱩᱱᱠᱩ ᱠᱚ ᱞᱟᱹᱜᱤᱫ ᱦᱚᱸ ᱩᱱᱠᱩ ᱥᱮᱛᱟᱜ ᱨᱮ ᱡᱩᱫᱤ ᱠᱚ ᱫᱟᱹᱲᱟ ᱟᱠᱚᱣᱟᱜ ᱦᱚᱲᱢᱚ ᱠᱚ ᱯᱷᱤᱴᱱᱮᱥ ᱛᱟᱦᱮᱱ ᱛᱟᱠᱚᱣᱟ ᱱᱟᱯᱟᱭ ᱛᱟᱦᱮᱱ ᱛᱟᱠᱚᱣᱟ ᱟᱨ ᱡᱟᱦᱟᱸ ᱜᱮ ᱵᱚᱭᱮᱥᱠᱚ ᱟᱱ ᱦᱚᱲ ᱠᱚᱦᱚᱸ ᱩᱱᱠᱩ ᱦᱚᱸ ᱡᱩᱫᱤ ᱟᱠᱚ ᱥᱮᱛᱟᱜ ᱨᱮᱠᱚ ᱫᱟᱬᱟᱱᱟ ᱦᱚᱲᱢᱚ ᱡᱤᱣᱤ ᱱᱟᱯᱟᱭ ᱛᱟᱦᱮᱱ ᱛᱟᱠᱚᱣᱟ ᱟᱨ ᱱᱚᱜᱼᱚᱭ ᱞᱚᱞᱚ ᱫᱤᱱ ᱥᱤᱛᱩᱝ ᱫᱤᱱ ᱫᱚ ᱞᱚᱞᱚ ᱫᱤᱱ ᱫᱚ ᱟᱹᱰᱤ ᱡᱳᱨ ᱞᱚᱞᱚᱣᱟ ᱩᱱ ᱥᱚᱢᱚᱭ ᱫᱟᱹᱲ ᱵᱟᱲᱟ ᱥᱮ ᱥᱤᱛᱩᱝ ᱨᱮ ᱫᱟᱬᱟ ᱵᱟᱲᱟ ᱠᱚᱫᱚ ᱵᱟᱭ ᱵᱷᱟᱹᱜᱤᱭᱟ ᱟᱨ ᱨᱮᱭᱟᱲ ᱫᱤᱱ ᱠᱚᱫᱚ ᱱᱚᱝᱠᱟᱱ ᱴᱷᱤᱠ ᱫᱤᱱ ᱠᱟᱱᱟ ᱚᱱᱟᱫᱚ ᱟᱹᱰᱤᱜᱮ ᱱᱟᱯᱟᱭᱟ ᱟᱹᱰᱤᱜᱮ ᱵᱮᱥᱟ ᱨᱮᱭᱟᱲ ᱫᱤᱱ ᱨᱮ ᱡᱟᱦᱟᱸ ᱥᱮᱫ ᱮᱢ ᱥᱮᱱᱚᱜ ᱠᱷᱟᱱ ᱫᱚ ᱟᱢ ᱥᱳᱭᱮᱴᱟᱨ ᱠᱚ ᱴᱩᱯᱤ ᱠᱚ ᱡᱟᱢᱟ ᱠᱚ ᱯᱮᱱᱴ ᱠᱚ ᱦᱚᱨᱚᱜ ᱠᱟᱛᱮᱫ ᱥᱮᱱᱚᱜ ᱢᱮ ᱨᱮᱭᱟᱲ ᱫᱤᱱ ᱫᱚ ᱟᱨ ᱨᱮᱭᱟᱲ ᱫᱤᱱ ᱫᱚ ᱟᱹᱰᱤᱜᱮ ᱵᱮᱥᱟ ᱟᱹᱰᱤᱜᱮ ᱵᱷᱟᱹᱜᱤᱭᱟ ᱨᱮᱭᱟᱲ ᱫᱤᱱ ᱨᱮᱫᱚ ᱦᱚᱲᱢᱚ ᱵᱟᱭ ᱞᱟᱝᱜᱟᱜᱼᱟ ᱥᱤᱛᱩᱝ ᱞᱚᱞᱚ ᱫᱤᱱ ᱫᱚ ᱡᱟᱦᱟᱱᱟᱜ ᱜᱮᱢ ᱠᱟᱹᱢᱤ ᱠᱮᱫ ᱡᱟᱦᱟᱱᱟᱜ ᱮᱢ ᱤᱭᱟᱹ ᱞᱮᱠᱷᱟᱱ ᱜᱮ ᱦᱚᱲᱢᱚ ᱞᱟᱝᱜᱟᱜᱼᱟ ᱟᱹᱰᱤ ᱛᱮᱫ ᱤᱭᱟᱹ ᱜᱚᱫᱚᱜᱼᱟ ᱢᱮᱱᱠᱷᱟᱱ ᱨᱮᱭᱟᱲ ᱫᱤᱱ ᱫᱚ ᱟᱢ ᱡᱟᱦᱟᱸ ᱞᱮᱠᱟ ᱜᱮᱢ ᱠᱟᱹᱢᱤ ᱡᱟᱦᱟᱸ ᱞᱮᱠᱟ ᱜᱮᱢ ᱡᱟᱦᱟᱸ ᱪᱤᱠᱟᱹᱭ ᱦᱚᱲᱢᱚ ᱫᱚ ᱵᱟᱭ ᱞᱟᱸᱜᱟᱜ ᱛᱟᱢᱟ ᱦᱚᱲᱢᱚ ᱫᱚ ᱱᱤᱯᱷᱩᱴ ᱟᱨ ᱱᱤᱨᱳᱲ ᱜᱮ ᱛᱟᱦᱮᱱᱟ ᱚᱱᱟᱛᱮ ᱨᱮᱭᱟᱲ ᱫᱤᱱ ᱫᱚ ᱟᱹᱰᱤᱜᱮ ᱥᱚᱨᱮᱥᱟ ᱟᱹᱰᱤᱜᱮ ᱱᱟᱯᱟᱭᱟ ᱨᱮᱭᱟᱲ ᱫᱤᱱ ᱨᱮ ᱥᱤᱥᱤᱨ ᱫᱟᱜ ᱨᱮ ᱥᱤᱥᱤᱨ ᱜᱷᱟᱥ ᱨᱮ ᱧᱩᱨ ᱠᱚᱜᱼᱟ ᱥᱤᱥᱤᱨ ᱚᱱᱟ ᱥᱤᱥᱤᱨ ᱫᱟᱜ ᱨᱮ ᱡᱩᱫᱤ ᱟᱢᱮᱢᱟ ᱥᱤᱥᱤᱨ ᱫᱟᱜ ᱨᱮ ᱡᱩᱫᱤ ᱟᱢᱮᱢ ᱛᱟᱲᱟᱢᱟ ᱮᱠᱷᱮᱱ ᱡᱟᱸᱜᱟ ᱛᱮ ᱢᱮᱫ ᱨᱮᱭᱟᱜ ᱯᱟᱣᱟᱨ ᱵᱟᱲᱦᱟᱜᱼᱟ ᱦᱚᱲᱢᱚ ᱡᱤᱣᱤ ᱠᱚᱦᱚᱸ ᱱᱟᱯᱟᱭ ᱛᱟᱦᱮᱱᱟ ᱚᱱᱟᱛᱮ ᱢᱮᱱᱫᱚ ᱡᱟᱦᱟᱸ ᱛᱤᱱᱟᱹᱜ ᱜᱮ ᱦᱮᱱᱟᱜ ᱵᱚᱱ ᱡᱚᱛᱚ ᱠᱚᱜᱮ ᱡᱮᱢᱚᱱ ᱥᱮᱛᱟᱜ ᱨᱮ ᱵᱚᱱ ᱵᱮᱨᱮᱫ ᱢᱟ ᱥᱮᱛᱟᱜ ᱨᱮ ᱵᱮᱨᱮᱫ ᱞᱮᱱᱠᱷᱟᱱ ᱱᱚᱣᱟ ᱦᱚᱸ ᱯᱷᱟᱭᱫᱟ ᱛᱟᱦᱮᱱᱟ ᱡᱟᱦᱟᱱᱟᱜ ᱜᱮ ᱟᱢᱟᱜ ᱠᱟᱹᱢᱤ ᱨᱮᱭᱟᱜ ᱛᱟᱦᱮᱱ ᱛᱟᱢᱟ ᱚᱱᱟ ᱠᱚᱦᱚᱸ ᱞᱚᱜᱚᱱ ᱛᱮᱢ ᱠᱟᱹᱢᱤ ᱫᱟᱲᱮᱭᱟᱜᱼᱟ ᱟᱨ ᱵᱮᱲᱟ ᱠᱟᱛᱮᱫ ᱡᱩᱫᱤᱢ ᱵᱮᱨᱮᱫᱼᱟ ᱮᱱᱠᱷᱟᱱ ᱤᱱᱟᱹ ᱫᱤᱱ ᱫᱚ ᱨᱮᱭᱟᱲ ᱫᱤᱱ ᱫᱚ ᱠᱟᱹᱡ ᱫᱤᱱ ᱦᱚᱸ ᱠᱟᱹᱡ ᱠᱚᱢ ᱛᱟᱦᱮᱱᱟ ᱠᱚᱢ ᱛᱟᱦᱮᱸ ᱠᱟᱨᱚᱱ ᱛᱮ ᱵᱟᱢ ᱠᱟᱹᱢᱤ ᱫᱟᱲᱮᱭᱟᱜᱼᱟ ᱡᱟᱦᱟᱱᱟᱜ ᱜᱮ ᱠᱟᱹᱢᱤ ᱨᱮᱭᱟᱜ ᱛᱟᱦᱮᱱᱟ ᱚᱱᱟ ᱠᱟᱹᱢᱤ ᱠᱚ ᱵᱟᱢ ᱯᱩᱨᱟᱹᱣ ᱫᱟᱲᱮᱭᱟᱼᱟ ᱟᱨ ᱡᱩᱫᱤ ᱟᱢ ᱧᱩᱛ ᱧᱩᱛ ᱛᱮ ᱵᱮᱨᱮᱫ ᱠᱚᱜ ᱟᱢ ᱥᱮᱛᱟᱜ ᱨᱮ ᱧᱩᱛ ᱠᱷᱚᱱᱜᱮ ᱟᱢᱮᱢ ᱠᱟᱹᱢᱤᱭᱟ ᱮᱱᱠᱷᱟᱱ ᱟᱢᱟᱜ ᱡᱟᱦᱟᱸ ᱛᱤᱱᱟᱹᱜ ᱜᱮ ᱠᱟᱹᱢᱤ ᱛᱟᱦᱮᱱᱟ ᱚᱱᱟ ᱠᱟᱹᱢᱤ ᱠᱚᱫᱚ ᱡᱚᱛᱚ ᱜᱮ ᱟᱥᱟᱱ ᱛᱮ ᱟᱨᱟᱢ ᱛᱮᱜᱮ ᱟᱢᱮᱢ ᱯᱩᱨᱟᱹᱣᱟ ᱚᱱᱟᱛᱮ ᱢᱮᱱᱫᱚ ᱥᱮᱛᱟᱜ ᱨᱮ ᱵᱮᱨᱮᱫ ᱥᱮ ᱧᱩᱛ ᱧᱩᱛ ᱛᱮ ᱵᱮᱨᱮᱫ ᱠᱟᱛᱮᱫ ᱢᱤᱫ ᱫᱷᱟᱣ ᱫᱚ ᱫᱟᱹᱲ ᱵᱟᱲᱟᱭ ᱢᱟ ᱜᱤᱫᱽᱨᱟᱹ ᱠᱚ ᱠᱚ ᱥᱯᱳᱨᱴ ᱠᱚ ᱡᱟᱦᱟᱸᱭ ᱠᱚᱠᱚ ᱪᱟᱞᱟᱜ ᱠᱟᱱᱟ ᱩᱱᱠᱩ ᱠᱚᱠᱚ ᱫᱟᱹᱲ ᱵᱟᱲᱟᱜ ᱢᱟ ᱫᱟᱹᱲ ᱵᱟᱲᱟ ᱞᱮᱠᱷᱟᱱ ᱜᱮᱠᱚ ᱩᱱᱠᱩᱣᱟᱜ ᱦᱚᱲᱢᱚ ᱡᱤᱣᱤ ᱱᱟᱯᱟᱭ ᱟᱨ ᱵᱩᱜᱤ ᱛᱟᱦᱮᱱᱟ